ᱦᱮᱞᱳ ᱫᱟᱫᱟ ᱤᱧ ᱟᱢ ᱨᱮᱱ ᱯᱮᱥᱮᱧᱡᱟᱨᱤᱧ ᱛᱮᱦᱮᱸᱠᱟᱱᱟ ᱮᱱᱟᱱᱤᱧ ᱯᱷᱮᱰ ᱱᱟ ᱟᱢᱟᱜ ᱜᱟᱹᱰᱤ ᱨᱮ ᱤᱧ ᱵᱮᱜᱤᱧ ᱵᱟᱹᱜᱤ ᱦᱚᱴᱚᱣ ᱠᱟᱜ ᱛᱤᱧᱟᱹ ᱟᱨᱠᱤᱧ ᱦᱤᱲᱤᱧ ᱠᱟᱫᱟ ᱛᱟᱲᱟᱦᱩᱲᱟᱹ ᱤᱭᱟᱹᱛᱮ ᱤᱧ ᱮᱴᱟᱜ ᱢᱳᱵᱟᱭᱤᱞ ᱠᱷᱚᱱᱤᱧ ᱯᱷᱳᱱᱟᱢ ᱠᱟᱱᱟ ᱤᱧᱟᱹᱜ ᱵᱮᱜᱽ ᱵᱷᱤᱛᱨᱤ ᱨᱮᱜᱮ ᱢᱳᱵᱟᱭᱤᱞ ᱦᱮᱱᱟᱜ ᱛᱤᱧᱟᱹ ᱟᱨᱠᱤ ᱟᱨᱟᱜ ᱨᱚᱝ ᱟᱨᱟᱜ ᱦᱮᱸᱫᱮ ᱵᱮᱜᱽ ᱠᱟᱱ ᱛᱤᱧᱟᱹ ᱚᱱᱟ ᱡᱟᱛᱮ ᱚᱠᱚᱭ ᱦᱚᱸ ᱟᱞᱚᱢ ᱮᱢᱟᱣᱟᱠᱚ ᱤᱧ ᱪᱟᱞᱟᱜᱼᱟ ᱟᱨ ᱤᱧ ᱜᱮ ᱵᱮᱜᱮᱢ ᱤᱢᱟᱹᱧᱟ ᱤᱧᱟᱹᱜ ᱱᱚᱣᱟ ᱵᱮᱜᱽ ᱟᱨ ᱢᱳᱵᱟᱭᱤᱞ ᱢᱚᱡᱽ ᱛᱮ ᱫᱚᱦᱚ ᱠᱟᱹᱛᱤᱧ ᱢᱮ ᱢᱳᱵᱟᱭᱤᱞ ᱵᱷᱤᱛᱨᱤ ᱨᱮ ᱟᱭᱢᱟ ᱰᱷᱮᱨ ᱡᱤᱱᱤᱥ ᱦᱮᱱᱟᱜ ᱛᱤᱧᱟᱹ ᱠᱮᱢᱮᱨᱟ ᱦᱮᱱᱟᱜ ᱛᱤᱧᱟᱹ ᱟᱹᱰᱤ ᱤᱢᱯᱚᱨᱴᱮᱱ ᱤᱢᱯᱚᱨᱴᱮᱱ ᱡᱤᱱᱤᱥᱤᱧ ᱠᱮᱢᱮᱨᱟ ᱫᱚᱦᱚᱣ ᱠᱟᱫ ᱛᱤᱧᱟᱹ ᱚᱱᱟ ᱟᱫ ᱞᱮᱱ ᱛᱤᱧ ᱠᱷᱟᱱ ᱟᱨᱠᱤᱧ ᱵᱟᱹᱲᱤᱡ ᱪᱟᱵᱟᱜ ᱤᱧ ᱟᱨᱤᱧ ᱢᱳᱵᱟᱭᱤᱞ ᱡᱟᱛᱮᱧ ᱧᱟᱢ ᱨᱩᱣᱟᱹᱲ ᱢᱚᱡᱽ ᱛᱮ ᱫᱚᱦᱚ ᱠᱟᱹᱛᱤᱧ ᱢᱮ ᱪᱟᱞᱟᱜ ᱠᱟᱹᱱᱤᱧ ᱦᱟᱸᱜ